ᱤᱧ ᱡᱮᱧ ᱢᱮᱱᱮᱫᱼᱟ ᱡᱮ ᱮᱱᱮᱡ ᱠᱚᱣᱟᱜ ᱫᱚ ᱛᱤᱨᱞᱟᱹ ᱠᱚᱣᱟᱜ ᱦᱚᱯᱚᱱ ᱠᱟᱹᱢᱤ ᱫᱚ ᱵᱟᱝ ᱠᱟᱱᱟ ᱚᱱᱟ ᱫᱚ ᱵᱟᱝᱟ ᱤᱥᱤᱱ ᱵᱟᱥᱟᱝ ᱫᱚ ᱛᱤᱨᱞᱟᱹ ᱠᱚᱣᱟᱜ ᱵᱟᱝ ᱠᱚᱲᱟ ᱠᱚᱫᱚ ᱠᱚᱲᱟ ᱠᱚᱣᱟᱜ ᱦᱚᱸ ᱠᱟᱹᱢᱤ ᱠᱟᱱ ᱜᱮᱭᱟ ᱮᱱᱠᱷᱟᱱ ᱥᱚᱵ ᱥᱚᱢᱚᱭ ᱫᱚ ᱵᱟᱝ ᱠᱟᱨᱚᱱ ᱡᱮᱢᱚᱱ ᱨᱩᱣᱟᱹ ᱦᱟᱹᱥᱩ ᱨᱮ ᱵᱟᱝ ᱨᱩᱣᱟᱹ ᱦᱟᱹᱥᱩ ᱨᱮ ᱵᱟᱝ ᱤᱭᱟᱹ ᱠᱚᱣᱟᱜ ᱡᱚᱛᱚ ᱥᱚᱢᱚᱥᱥᱟ ᱠᱟᱨᱚᱱ ᱨᱮ ᱚᱱᱟ ᱠᱷᱟᱹᱛᱤᱨ ᱜᱤᱧ ᱢᱮᱱᱮᱫᱼᱟ ᱡᱮ ᱩᱱᱠᱩ ᱩᱱ ᱥᱚᱢᱚᱭ ᱜᱮ ᱩᱱᱠᱩᱣᱟᱜ ᱠᱟᱹᱢᱤ ᱠᱟᱱᱟ ᱛᱚ ᱟᱨᱠᱷᱟᱱ ᱱᱤᱭᱟᱹ ᱫᱚ ᱢᱟᱱᱮ ᱠᱚᱲᱟ ᱠᱚᱣᱟᱜ ᱫᱚ ᱵᱟᱝ ᱠᱟᱱᱟ ᱠᱚᱲᱟ ᱠᱚᱲᱟ ᱠᱚᱣᱟᱜ ᱤᱥᱤᱱ ᱵᱟᱥᱟᱝ ᱠᱟᱹᱢᱤ ᱫᱚ ᱵᱟᱝ ᱠᱟᱱᱟ ᱛᱚ ᱴᱷᱤᱠ ᱜᱮᱭᱟ ᱛᱚ ᱤᱧ ᱢᱮᱱ ᱦᱚᱪᱚᱭᱮᱫᱟ ᱡᱮ ᱠᱚᱲᱟ ᱠᱚᱣᱟ ᱫᱚ ᱵᱟᱝ ᱠᱟᱱᱟ ᱱᱤᱭᱟᱹ ᱫᱚ ᱵᱟᱝ ᱠᱟᱱᱟ ᱛᱚ ᱩᱱᱠᱩ ᱦᱚᱸ ᱫᱚᱨᱠᱟᱨ ᱜᱮᱭᱟ ᱡᱮᱢᱚᱱ ᱠᱩᱲᱤ ᱜᱤᱫᱽᱨᱟᱹᱣᱟᱜ ᱥᱚᱢᱚᱥᱥᱟ ᱨᱮ ᱵᱟᱝ ᱜᱚᱲᱚ ᱥᱚᱯᱲᱚ ᱡᱟᱦᱟᱱᱟᱜ ᱯᱨᱚᱵᱞᱮᱢ ᱦᱩᱭᱩᱜ ᱠᱷᱟᱡ ᱚᱱᱟ ᱠᱷᱟᱹᱛᱤᱨ ᱜᱮ ᱩᱱᱠᱩᱣᱟᱜ ᱦᱚᱸ ᱢᱟᱱᱮ ᱤᱭᱟᱹ ᱫᱚᱨᱠᱟᱨ ᱠᱟᱱᱟ ᱛᱚ ᱛᱚ ᱤᱧ ᱢᱟᱱᱮ ᱡᱚᱛᱚ ᱦᱚᱲᱟᱜ ᱜᱮ ᱱᱤᱭᱟᱹ ᱫᱚ ᱫᱚᱨᱠᱟᱨ ᱠᱟᱱᱟ ᱤᱥᱤᱱ ᱵᱟᱥᱟᱝ ᱡᱟᱦᱟᱸᱭ ᱠᱚ ᱢᱮᱱᱫᱟ ᱡᱟᱹᱱᱤᱡ ᱠᱚᱲᱟ ᱠᱚᱣᱟᱜ ᱫᱚ ᱵᱟᱝ ᱠᱟᱱᱟ ᱚᱱᱟ ᱫᱚ ᱵᱟᱝᱟ ᱠᱚᱲᱟ ᱠᱚᱣᱟᱜ ᱠᱩᱲᱤ ᱠᱚᱣᱟᱜ ᱚᱱᱟᱫᱚ ᱡᱚᱛᱚ ᱦᱚᱲᱟᱜ ᱠᱟᱱ ᱜᱮᱭᱟ ᱠᱟᱨᱚᱱ ᱡᱮᱢᱚᱱ ᱫᱷᱚᱨᱮ ᱱᱟᱣ ᱵᱟᱨ ᱦᱚᱲ ᱜᱮᱭᱟᱵᱮᱱ ᱚᱲᱟᱜ ᱨᱮ ᱛᱚ ᱩᱱᱤ ᱡᱩᱫᱤ ᱡᱟᱦᱟᱱᱟᱜ ᱯᱨᱚᱵᱞᱮᱢ ᱨᱮᱭ ᱯᱟᱲᱟᱣ ᱞᱮᱱᱠᱷᱟᱡ ᱛᱚ ᱩᱱᱤ ᱫᱚ ᱪᱮᱫ ᱮ ᱪᱤᱠᱟᱹᱭᱟ ᱛᱚ ᱚᱱᱟ ᱠᱷᱟᱹᱛᱤᱨ ᱜᱮ ᱚᱱᱟ ᱠᱷᱟᱹᱛᱤᱨ ᱜᱮ ᱩᱱᱤᱭᱟᱜ ᱫᱚ ᱢᱟᱱᱮ ᱱᱤᱭᱟᱹ ᱯᱨᱚᱵᱞᱮᱢ ᱫᱚ ᱤᱭᱟᱹ ᱠᱟᱱ ᱛᱟᱠᱚᱣᱟ